ᱤᱧ ᱫᱚ ᱫᱤᱱᱟᱹᱢ ᱦᱤᱞᱳᱜ ᱥᱮᱛᱟᱜ ᱨᱮ ᱵᱮᱨᱮᱫ ᱠᱟᱛᱮ ᱵᱟᱱᱟᱨᱜᱮ ᱫᱷᱮᱭᱟᱱᱥᱮ ᱵᱮᱭᱟᱢ ᱦᱚᱸᱧ ᱠᱚᱨᱟᱣ ᱜᱮᱭᱟ ᱡᱟᱦᱟᱸ ᱫᱷᱮᱭᱟᱱ ᱤᱧ ᱠᱚᱨᱟᱣᱟ ᱚᱱᱟ ᱫᱚ ᱦᱩᱭᱩᱜ ᱠᱟᱱᱟ ᱯᱚᱫᱽᱫᱟᱥᱚᱱ ᱟᱨ ᱚᱱᱟ ᱵᱟᱝ ᱠᱟᱛᱮ ᱮᱴᱟᱜ ᱠᱚᱫᱚ ᱵᱟᱹᱧ ᱠᱚᱨᱟᱣ ᱜᱮᱭᱟ ᱚᱱᱟ ᱢᱤᱫᱴᱮᱱ ᱜᱮᱧ ᱠᱚᱨᱟᱣ ᱜᱮᱭᱟ ᱤᱱᱟᱹ ᱯᱚᱨᱮ ᱦᱮᱸ ᱟᱞᱮᱭᱟᱜ ᱢᱟᱴᱷᱨᱮ ᱥᱮᱛᱟᱜ ᱨᱮ ᱵᱮᱨᱮᱫ ᱠᱟᱛᱮ ᱤᱧ ᱫᱟᱹᱲ ᱜᱮᱭᱟ ᱱᱚᱣᱟ ᱫᱟᱹᱲ ᱛᱟᱭᱚᱢ ᱵᱮᱭᱟᱢ ᱠᱚᱧ ᱠᱚᱨᱟᱣ ᱜᱮᱭᱟ ᱱᱚᱣᱟ ᱵᱮᱭᱟᱢ ᱠᱚ ᱠᱚ ᱠᱚᱨᱟᱣ ᱠᱟᱛᱮ ᱟᱹᱰᱤᱜᱟᱱ ᱮᱢᱚᱱ ᱥᱮᱪᱮᱫ ᱤᱧ ᱧᱟᱢ ᱠᱟᱫᱟ ᱡᱮ ᱵᱮᱭᱟᱢ ᱠᱚ ᱠᱚᱨᱟᱣ ᱞᱮᱱᱠᱷᱟᱱ ᱟᱵᱚᱣᱟᱜ ᱦᱚᱲᱢᱤ ᱡᱤᱣᱤ ᱵᱷᱟᱜᱮ ᱠᱚ ᱱᱟᱭᱛᱮ ᱱᱟᱯᱟᱭ ᱛᱮ ᱛᱟᱦᱮᱱᱟ ᱞᱟᱡ ᱦᱟᱹᱥᱩ ᱵᱚᱦᱚᱜ ᱦᱟᱹᱥᱩ ᱮᱢᱟᱱ ᱠᱚᱥᱮ ᱨᱳᱜᱽ ᱟᱡᱟᱨ ᱩᱱᱟᱹᱜ ᱞᱚᱜᱚᱱ ᱵᱟᱭ ᱧᱟᱢ ᱵᱚᱱᱟ ᱚᱱᱠᱟ ᱞᱮᱠᱟ ᱦᱮᱸ ᱟᱨ ᱰᱮᱞᱤᱜᱮ ᱦᱮᱸ ᱫᱤᱱᱟᱹᱢ ᱦᱤᱞᱳᱜ ᱜᱮ ᱵᱮᱭᱟᱢ ᱠᱚᱧ ᱠᱚᱨᱟᱣ ᱜᱮᱭᱟ ᱥᱮ ᱫᱟᱹᱲᱟᱹᱧ ᱦᱮᱸ ᱚᱱᱠᱟ ᱞᱮᱠᱟᱛᱮ ᱤᱧ ᱦᱚᱸ ᱱᱟᱭᱛᱮ ᱱᱟᱯᱟᱭ ᱛᱮᱜᱮ ᱢᱤᱱᱟᱹᱧᱟ ᱟᱨ ᱱᱚᱣᱟ ᱵᱮᱭᱟᱢ ᱠᱚᱦᱚᱸ ᱥᱚᱲᱠᱚ ᱦᱚᱸ ᱞᱟᱹᱜᱤᱫ ᱛᱮ ᱤᱧ ᱟᱹᱰᱤ ᱞᱮᱠᱟᱱ ᱟᱹᱱᱼᱟᱹᱨᱤ ᱦᱩᱭ ᱥᱮ ᱧᱮᱞ ᱠᱟᱫᱟ ᱵᱳᱭ ᱠᱚ ᱧᱮᱞ ᱠᱟᱫᱟ ᱚᱱᱟ ᱯᱚᱛᱚᱵ ᱠᱷᱚᱱᱟᱜ ᱤᱧ ᱥᱤᱠᱷᱱᱟᱹᱛ ᱤᱧ ᱧᱟᱢ ᱠᱟᱫᱟ ᱡᱮ ᱱᱚᱝᱠᱟᱱᱟᱜ ᱟᱭᱢᱟ ᱞᱮᱠᱟᱱ ᱵᱮᱭᱟᱢ ᱥᱮ ᱵᱮᱭᱟᱢ ᱠᱚ ᱠᱚᱨᱟᱣ ᱢᱮᱱᱠᱷᱟᱱ ᱟᱵᱚᱣᱟᱜ ᱦᱚᱭ ᱡᱤᱣᱤ ᱦᱟᱥᱟ ᱦᱚᱲᱢᱚ ᱱᱟᱭᱛᱮ ᱱᱟᱯᱟᱭᱛᱮ ᱛᱟᱦᱮᱱ ᱢᱟ ᱟᱨ ᱱᱚᱣᱟ ᱦᱚᱭ ᱡᱤᱣᱤ ᱦᱟᱥᱟ ᱦᱚᱲᱢᱚ ᱠᱚ ᱱᱟᱭᱛᱮ ᱱᱟᱯᱟᱭᱛᱮ ᱛᱟᱦᱮᱸ ᱞᱮᱱᱠᱷᱟᱱ ᱜᱮ ᱟᱵᱚᱣᱟᱜ ᱨᱳᱜᱽ ᱟᱡᱟᱨ ᱥᱮ ᱦᱟᱱᱟ ᱱᱚᱣᱟ ᱠᱚ ᱵᱟᱝ ᱧᱟᱢ ᱵᱚᱱᱟ